ᱠᱤᱪᱷᱩ ᱛᱷᱟᱹᱱᱤᱛ ᱥᱮᱪᱮᱫ ᱥᱮ ᱥᱮᱬᱟ ᱨᱮ ᱫᱟᱣ ᱡᱟᱦᱟᱸ ᱫᱚ ᱵᱟᱸᱠᱩᱲᱟ ᱦᱚᱱᱚᱛ ᱨᱮ ᱧᱟᱢᱚᱜᱼᱟ ᱡᱮᱞᱮᱠᱟ ᱠᱷᱮᱨᱣᱟᱞ ᱠᱳᱪᱤᱝ ᱥᱮᱱᱴᱟᱨ ᱛᱟᱨᱟᱥ ᱠᱳᱪᱤᱝ ᱥᱮᱱᱴᱟᱨ ᱱᱚᱝᱠᱟᱱᱟᱜ ᱟᱭᱢᱟ ᱠᱳᱪᱤᱝ ᱥᱮᱱᱴᱟᱨ ᱜᱮ ᱥᱟᱱᱟᱢᱟᱜ ᱩᱛᱱᱟᱹᱣ ᱦᱟᱨᱟ ᱨᱮ ᱮᱱᱮᱢ ᱮ ᱫᱚᱦᱚᱭ ᱮᱫᱟ ᱱᱚᱣᱟ ᱥᱩᱨ ᱥᱩᱯᱩᱨ ᱠᱳᱪᱤᱝ ᱥᱮᱱᱴᱟᱨ ᱟᱭᱢᱟ ᱜᱮ ᱱᱚᱝᱠᱟᱱᱟᱜ ᱜᱮ ᱢᱮᱱᱟᱜᱼᱟ ᱥᱚᱨᱠᱟᱨᱤ ᱵᱤᱫᱽᱫᱟᱹᱜᱟᱲ ᱨᱮᱭᱟᱜ ᱵᱮᱵᱚᱥᱛᱟ ᱦᱚᱸ ᱚᱱᱠᱟ ᱜᱮ ᱥᱮᱪᱮᱫ ᱫᱚᱦᱚ ᱤᱫᱤᱭ ᱫᱟᱭ ᱥᱮ ᱢᱮᱱᱟᱜᱼᱟ ᱡᱮᱞᱮᱠᱟ ᱯᱚᱱᱰᱤᱛ ᱨᱟᱹᱜᱷᱩᱱᱟᱛᱷ ᱢᱩᱨᱢᱩ ᱵᱤᱫᱽᱫᱟᱹᱜᱟᱲ ᱚᱸᱰᱮ ᱦᱚᱸ ᱟᱭᱢᱟ ᱯᱟᱹᱴᱷᱩᱭᱟᱹ ᱠᱚ ᱚᱞᱚᱜ ᱯᱟᱲᱦᱟᱜ ᱠᱟᱱᱟ ᱨᱟᱭᱯᱩᱨ ᱵᱞᱚᱠ ᱢᱚᱦᱟ ᱵᱤᱫᱽᱫᱭᱟᱞᱚᱭ ᱨᱮᱦᱚᱸ ᱟᱭᱢᱟ ᱯᱟᱹᱴᱷᱩᱭᱟᱹ ᱠᱚ ᱚᱞᱚᱜ ᱯᱟᱲᱦᱟᱜ ᱠᱟᱱᱟ ᱚᱸᱰᱮ ᱟᱭᱢᱟ ᱯᱩᱛᱷᱤ ᱠᱚᱦᱚᱸ ᱞᱟᱭᱵᱨᱮᱨᱤ ᱠᱷᱚᱱ ᱠᱚ ᱧᱟᱢ ᱮᱫᱟ ᱟᱨ ᱠᱚ ᱱᱟᱯᱟᱭ ᱛᱮ ᱠᱚ ᱚᱞᱚᱜ ᱯᱟᱲᱦᱟᱜ ᱠᱟᱱᱟ ᱱᱚᱣᱟ ᱜᱮ ᱥᱚᱨᱠᱟᱨᱤ ᱵᱤᱫᱽᱫᱟᱹᱜᱟᱲ ᱨᱮᱭᱟᱜ ᱵᱮᱵᱚᱥᱛᱟ ᱫᱚ ᱢᱮᱱᱟᱜᱼᱟ